ᱥᱮᱪᱮᱫ ᱞᱮᱱᱠᱷᱟᱱ ᱫᱚ ᱢᱤᱫ ᱫᱷᱟᱣ ᱟᱛᱳ ᱴᱚᱞᱟᱨᱮ ᱵᱩᱫᱷᱤ ᱫᱤᱥᱟᱹ ᱦᱩᱰᱤᱧ ᱠᱚ ᱮᱢ ᱫᱟᱲᱮᱭᱟᱠᱚᱣᱟ ᱟᱨ ᱡᱚᱛᱚ ᱡᱟᱦᱟᱸᱭ ᱢᱩᱨᱩᱠᱷ ᱟᱱ ᱦᱚᱲ ᱠᱚᱦᱚᱸ ᱥᱮᱪᱮᱫ ᱫᱟᱲᱮᱭᱟᱠᱚᱣᱟ ᱟᱨ ᱡᱟᱦᱟᱸ ᱜᱮ ᱵᱟᱝ ᱵᱟᱰᱟᱭ ᱠᱚᱦᱚᱸ ᱡᱚᱛᱚ ᱜᱮ ᱥᱮᱪᱮᱫ ᱠᱚᱣᱟ ᱱᱤᱡᱮ ᱵᱟᱢ ᱥᱮᱪᱮᱫ ᱞᱮᱱᱠᱷᱟᱱ ᱫᱚ ᱩᱱᱠᱩ ᱦᱚᱸ ᱢᱩᱨᱩᱠᱷ ᱨᱮᱜᱮ ᱠᱚ ᱛᱟᱦᱮᱱᱟ ᱚᱱᱟᱛᱮ ᱥᱮᱪᱮᱫ ᱞᱮᱱᱠᱷᱟᱱ ᱤᱧᱫᱚ ᱦᱩᱰᱤᱧ ᱠᱚᱦᱚᱸ ᱪᱮ ᱢᱟᱨᱟᱝ ᱠᱚᱦᱚᱸ ᱥᱮᱪᱮᱫ ᱫᱚ ᱮᱢᱚᱜ ᱫᱚᱨᱠᱟᱨ ᱜᱮᱭᱟ ᱟᱨ ᱟᱛᱳ ᱨᱮ ᱴᱚᱞᱟᱨᱮ ᱡᱟᱦᱟᱸ ᱚᱱᱠᱟᱱ ᱠᱚ ᱦᱩᱭᱩᱜᱼᱟ ᱡᱚᱛᱚ ᱞᱟᱹᱭᱼᱞᱟᱯᱟᱹᱭ ᱞᱮᱱ ᱮᱱᱟᱝ ᱜᱮ ᱠᱟᱹᱢᱤᱜᱼᱟ ᱚᱱᱟᱛᱮ ᱥᱮᱪᱮᱫ ᱞᱮᱱᱠᱷᱟᱱ ᱫᱚ ᱟᱹᱰᱤ ᱨᱟᱹᱥᱠᱟᱹ ᱡᱚᱛᱚ ᱟᱛᱳ ᱛᱤᱥ ᱦᱚᱸ ᱵᱮᱥ ᱛᱟᱦᱮᱱᱟ ᱟᱨ ᱦᱤᱥᱟᱹᱼᱥᱩᱭᱟᱹ ᱵᱟᱭ ᱛᱟᱦᱮᱱᱟ ᱡᱩᱫᱤ ᱥᱮᱪᱮᱫ ᱜᱮᱵᱟᱝ ᱛᱟᱦᱮᱱ ᱠᱟᱱᱟ ᱟᱛᱳ ᱴᱚᱞᱟ ᱦᱚᱸ ᱵᱟᱭ ᱥᱩᱫᱷᱟᱹᱨᱚᱜᱼᱟ